ᱤᱧᱟᱜ ᱤᱧ ᱫᱚ ᱫᱟᱬᱟᱱ ᱫᱚ ᱦᱩᱭᱩᱜ ᱠᱟᱱᱟ ᱫᱟᱨᱡᱤᱞᱤᱝ ᱤᱧᱟᱹᱜ ᱚᱵᱷᱤᱜᱽᱜᱚᱛᱟ ᱫᱚ ᱦᱩᱭᱩᱜ ᱠᱟᱱᱟ ᱡᱮ ᱤᱧ ᱚᱱᱟ ᱫᱟᱨᱡᱤᱞᱤᱝ ᱥᱮᱱ ᱠᱟᱛᱮᱜ ᱟᱹᱰᱤ ᱨᱟᱹᱥᱠᱟᱹᱧ ᱵᱩᱡᱷᱟᱹᱣ ᱠᱮᱫᱟ ᱚᱸᱰᱮ ᱥᱮᱱ ᱠᱟᱛᱮᱜ ᱤᱧ ᱦᱚᱸ ᱴᱟᱭᱜᱟᱨ ᱦᱤᱞᱤᱧ ᱧᱮᱞ ᱞᱮᱫᱟ ᱟᱭᱢᱟ ᱯᱟᱦᱟᱲᱤᱧ ᱧᱮᱞ ᱞᱮᱫᱟ ᱛᱟᱨᱯᱚᱨᱮ ᱚᱸᱰᱮᱱᱟᱜ ᱟᱹᱰᱤ ᱞᱟᱹᱴᱩ ᱞᱟᱹᱴᱩ ᱫᱟᱨᱮ ᱠᱚ ᱢᱮᱱᱟᱜ ᱟ ᱚᱱᱟ ᱠᱚ ᱦᱚᱸᱧ ᱧᱮᱞ ᱞᱮᱫᱟ ᱢᱟᱣᱩᱱᱴ ᱮᱵᱷᱟᱨᱮᱥᱴ ᱤᱧ ᱧᱮᱞ ᱞᱮᱫᱟ ᱛᱚ ᱚᱱᱟ ᱠᱚ ᱧᱮᱞ ᱠᱟᱛᱮ ᱤᱧ ᱟᱹᱰᱤ ᱠᱩᱥᱤᱧ ᱵᱩᱡᱷᱟᱹᱣ ᱞᱮᱫᱟ ᱮᱵᱚᱝ ᱚᱸᱰᱮ ᱚᱸᱰᱮ ᱫᱚ ᱚᱸᱰᱮᱱ ᱠᱚ ᱦᱚᱲ ᱚᱱᱟ ᱯᱟᱦᱟᱲ ᱨᱮ ᱠᱚ ᱥᱮᱱ ᱠᱟᱱᱛᱮ ᱮᱠᱴᱩ ᱯᱟᱦᱟᱲ ᱨᱮ ᱨᱟᱠᱟᱵᱚᱜ ᱠᱚᱥᱴᱚ ᱜᱮ ᱵᱩᱡᱷᱟᱹᱜ ᱠᱟᱱ ᱛᱟᱦᱮᱸᱱᱟ ᱚᱱᱟ ᱫᱚ ᱟᱹᱰᱤ ᱨᱟᱵᱟᱝ ᱫᱤᱥᱚᱢ ᱠᱟᱱᱛᱮ ᱛᱚ ᱨᱮᱭᱟᱲ ᱦᱚᱸ ᱵᱮᱥᱤ ᱜᱮ ᱵᱩᱡᱷᱟᱹᱜ ᱠᱟᱱ ᱛᱟᱦᱮᱸᱱᱟ ᱛᱚ ᱚᱱᱟ ᱛᱮᱜᱮ ᱮᱠᱴᱩ ᱠᱚᱥᱴᱚ ᱦᱚᱸ ᱵᱩᱡᱷᱟᱹᱜ ᱠᱟᱱ ᱛᱟᱦᱮᱸᱱᱟ ᱟᱨ ᱟᱞᱮ ᱫᱚ ᱴᱨᱮᱱ ᱛᱮᱞᱮ ᱥᱮᱱ ᱞᱮᱱᱟ ᱛᱚ ᱴᱨᱮᱱ ᱛᱮ ᱥᱮᱱ ᱠᱟᱛᱮᱫ ᱚᱸᱰᱮᱱᱟᱜ ᱦᱤᱡᱩᱜ ᱥᱩᱢᱟᱹᱭ ᱨᱤᱡᱟᱨᱵᱷᱮᱥᱚᱱ ᱵᱟᱝ ᱛᱟᱦᱮᱸ ᱠᱟᱱ ᱛᱮ ᱚᱱᱮᱠ ᱚᱥᱵᱤᱛᱟ ᱦᱩᱭ ᱟᱠᱟᱱ ᱛᱟᱦᱮᱸᱱᱟ ᱟᱨ ᱥᱮᱱ ᱛᱚᱨᱟ ᱟᱞᱮ ᱨᱩᱢ ᱵᱟᱞᱮ ᱧᱟᱢᱮᱫ ᱛᱟᱞᱮ ᱛᱟᱦᱮᱸᱱ ᱛᱮ ᱚᱱᱟ ᱛᱮᱦᱚᱸ ᱟᱰᱤ ᱠᱚᱥᱴᱚ ᱵᱩᱡᱷᱟᱹᱜ ᱠᱟᱱ ᱛᱟᱦᱮᱸᱱᱟ ᱚᱱᱟ ᱛᱮ ᱤᱧ ᱫᱚ ᱡᱚᱠᱷᱚᱱ ᱠᱩᱥᱤ ᱜᱤᱧ ᱵᱩᱡᱷᱟᱹᱣ ᱞᱮᱫᱟ ᱩᱱ ᱨᱮᱜᱮ ᱚᱱᱟ ᱮᱠᱴᱩ ᱵᱩᱡᱷᱟᱹᱭᱮᱜ ᱠᱟᱱ ᱛᱟᱦᱮᱸᱱᱟ ᱨᱩᱢ ᱵᱟᱞᱮ ᱧᱟᱢ ᱜᱚᱫ ᱮᱫ ᱛᱟᱦᱮᱸᱱ ᱛᱮ